ᱱᱟᱢᱟᱡᱽ ᱟᱨ ᱤᱵᱟᱫᱚᱛ ᱤᱫᱤ ᱠᱟᱛᱮ ᱫᱚ ᱤᱧ ᱮᱲᱮ ᱜᱤᱧ ᱢᱚᱱᱮᱭᱟ ᱪᱮᱫᱟᱜ ᱥᱮ ᱟᱵᱚ ᱥᱟᱱᱛᱟᱲ ᱥᱟᱶᱛᱟ ᱨᱮᱫᱚ ᱱᱟᱢᱟᱡᱽ ᱫᱚ ᱵᱟᱝ ᱵᱚᱱ ᱠᱚᱨᱟᱣᱟ ᱥᱮ ᱵᱟᱝ ᱵᱚᱱ ᱯᱟᱲᱦᱟᱣᱟ ᱮᱴᱟᱜ ᱪᱷᱟᱹᱛᱤᱠ ᱡᱟᱹᱛᱤ ᱠᱚᱨᱮ ᱱᱟᱢᱟᱡᱽ ᱟᱨᱤᱵᱟᱫ ᱫᱚᱠᱚ ᱠᱚᱨᱟᱣᱟ ᱤᱧ ᱫᱚ ᱱᱤᱭᱟᱹ ᱠᱷᱟᱹᱛᱤᱨ ᱮᱲᱮᱧ ᱢᱚᱱᱮᱭᱟ ᱱᱟᱢᱟᱡᱽ ᱚᱠᱛᱚ ᱫᱚ ᱚᱱᱠᱟᱱ ᱴᱷᱟᱹᱣᱠᱟᱹ ᱜᱚᱴᱟ ᱫᱚ ᱵᱟᱹᱱᱩᱜᱼᱟ ᱡᱚᱠᱷᱚᱱ ᱵᱟᱝ ᱛᱚᱠᱷᱚᱱ ᱡᱟᱦᱟᱸ ᱨᱮᱜᱮ ᱠᱚ ᱛᱟᱦᱮᱱ ᱡᱟᱦᱟᱸ ᱡᱟᱭᱜᱟ ᱨᱮᱜᱮ ᱢᱟᱦᱟᱸ ᱞᱮᱠᱟᱱ ᱚᱠᱛᱚ ᱨᱮᱜᱮ ᱠᱚᱨᱟᱣ ᱦᱩᱭᱩᱜ ᱛᱟᱠᱚᱣᱟ ᱢᱮᱱᱠᱷᱟᱱ ᱚᱱᱟ ᱡᱩᱫᱤ ᱢᱤᱫᱴᱟᱱ ᱵᱚᱸᱜᱟ ᱵᱳᱨᱳ ᱥᱮ ᱚᱱᱠᱟᱱ ᱫᱷᱚᱨᱚᱢ ᱫᱟᱲᱮᱢ ᱠᱷᱚᱡᱚᱜᱼᱟ ᱛᱟᱦᱚᱞᱮ ᱠᱷᱟᱱ ᱱᱟᱯᱟᱭ ᱡᱟᱭᱜᱟ ᱱᱟᱯᱟᱭ ᱜᱮᱡ ᱜᱩᱨᱤᱡ ᱱᱟᱯᱟᱭ ᱚᱠᱛᱚ ᱨᱮᱜᱮ ᱚᱱᱟ ᱠᱚ ᱫᱚ ᱵᱩᱜᱮᱜᱼᱟ ᱟᱨ ᱢᱟᱦᱟᱸ ᱢᱟᱱ ᱛᱟᱦᱟᱸ ᱡᱚᱠᱷᱚᱱ ᱢᱚᱱ ᱛᱚᱠᱷᱚᱱ ᱫᱚ ᱚᱱᱟ ᱫᱚ ᱵᱟᱝ ᱥᱚᱵᱷᱟᱜᱼᱟ ᱠᱷᱟᱹᱛᱤᱨ ᱜᱮ ᱤᱧ ᱫᱚ ᱱᱟᱢᱟᱡᱽ ᱟᱨ ᱤᱵᱟᱫᱚᱛ ᱫᱚ ᱮᱲᱮ ᱜᱮᱧ ᱢᱚᱱᱮᱭᱟ